ᱦᱮᱸ ᱟᱞᱮ ᱫᱚ ᱥᱤᱢ ᱥᱩᱠᱨᱤ ᱢᱮᱨᱚᱢ ᱥᱟᱱᱟᱢ ᱜᱮᱞᱮ ᱪᱟᱥ ᱠᱚᱣᱟ ᱢᱮᱱᱠᱷᱟᱱ ᱯᱚᱞᱴᱨᱤ ᱦᱚᱞᱮ ᱪᱟᱥ ᱠᱚᱜᱮᱭᱟ ᱪᱮᱫᱟᱜ ᱥᱮ ᱯᱚᱞᱴᱨᱤ ᱪᱟᱥ ᱞᱮᱠᱚ ᱠᱷᱟᱡ ᱫᱚ ᱵᱷᱟ ᱞᱤ ᱠᱟ ᱣᱰᱤ ᱥᱮ ᱯᱚᱭᱥᱟ ᱧᱟᱢ ᱦᱚᱸ ᱧᱟᱢᱚᱜᱼᱟ ᱚᱞᱯᱚ ᱫᱤᱱ ᱢᱚᱫᱽᱫᱷᱮ ᱨᱮ ᱯᱚᱞᱴᱨᱤ ᱪᱟᱥ ᱞᱮᱠᱚ ᱠᱷᱟᱡ ᱫᱚ ᱱᱤᱡᱮᱨᱟᱜ ᱫᱚ ᱪᱮᱫ ᱜᱮ ᱵᱟᱝ ᱥᱟᱱᱟᱢ ᱜᱮ ᱠᱳᱢᱯᱟᱱᱤᱭ ᱧᱮᱞᱟ ᱠᱳᱢᱯᱟᱱᱤᱭᱟᱜ ᱜᱚᱡᱚᱜ ᱟᱠᱚ ᱥᱮ ᱠᱚ ᱵᱟᱧᱪᱟᱜᱼᱟ ᱥᱟᱱᱟᱢ ᱜᱮ ᱠᱳᱢᱯᱟᱱᱤᱭᱟᱜ ᱫᱟᱭᱤᱛᱚ ᱟᱨ ᱟᱞᱮ ᱫᱚ ᱱᱚᱝᱠᱟ ᱠᱟᱛᱮᱜ ᱜᱮ ᱡᱤᱵᱚᱱ ᱡᱟᱯᱚᱱ ᱞᱮ ᱪᱟᱞᱟᱣᱟ